ᱯᱚᱪᱷᱤᱢ ᱵᱚᱨᱫᱷᱚᱢᱟᱱ

ᱨᱮ ᱱᱚᱣᱟ ᱫᱚ ᱡᱟᱦᱟᱸ ᱯᱚᱪᱷᱤᱢ ᱵᱚᱝᱜᱚ ᱨᱮᱱᱟᱜ ᱢᱤᱫ ᱦᱚᱱᱚᱛ ᱠᱟᱱᱟ ᱯᱚᱪᱷᱤᱢ ᱵᱚᱨᱫᱷᱚᱢᱟᱱ ᱛᱚ ᱱᱚᱣᱟ ᱯᱚᱪᱷᱤᱢ ᱵᱚᱨᱫᱷᱚᱢᱟᱱ ᱦᱚᱱᱚᱛ ᱨᱮ ᱢᱤᱫ ᱧᱩᱛᱩᱢᱟᱱ ᱠᱷᱮᱨᱣᱟᱞ ᱦᱚᱯᱚᱱ ᱠᱚᱣᱟᱜ ᱫᱷᱚᱨᱚᱢ ᱜᱟᱲ ᱥᱮ ᱫᱷᱚᱨᱚᱢ ᱠᱟᱹᱢᱤ ᱦᱚᱨᱟ ᱡᱟᱦᱟᱸ ᱫᱚ ᱛᱮᱦᱮᱧ ᱯᱮᱜᱮᱞ ᱵᱟᱨ ᱥᱮᱨᱢᱟ ᱞᱮᱠᱟ ᱦᱩᱭ ᱦᱤᱡᱩᱜ ᱠᱟᱱᱟ ᱡᱟᱦᱟᱸ ᱫᱚ ᱫᱩᱨᱜᱟᱹᱯᱩᱨ ᱫᱤᱥᱚᱢ ᱢᱟᱜ ᱢᱚᱬᱮ ᱠᱚᱢᱤᱴᱤᱭᱟᱜ ᱥᱟᱹᱦᱤ ᱡᱩᱦᱤᱛᱮ ᱱᱚᱣᱟ ᱫᱤᱥᱚᱢ ᱢᱟᱜ ᱢᱚᱬᱮ ᱫᱷᱚᱨᱚᱢ ᱠᱟᱹᱢᱤ ᱦᱚᱨᱟ ᱵᱚᱸᱜᱟ ᱵᱳᱨᱳ ᱠᱟᱹᱢᱤ ᱦᱚᱨᱟ ᱦᱩᱭ ᱦᱤᱡᱩᱜ ᱠᱟᱱᱟ ᱱᱚᱣᱟ ᱵᱚᱸᱜᱟ ᱵᱳᱨᱳ ᱠᱟᱹᱢᱤ ᱦᱚᱨᱟ ᱫᱚ ᱫᱩᱨᱜᱟᱹᱯᱩᱨ ᱥᱟᱵ ᱰᱤᱵᱷᱤᱥᱮᱱ ᱨᱮᱱᱟᱜ ᱪᱤᱛᱨᱟᱞᱚᱭ ᱜᱚᱰᱟ ᱫᱩᱨᱜᱟᱹᱯᱩᱨ ᱢᱚᱬᱮ ᱱᱚᱣᱟ ᱜᱚᱰᱟ ᱨᱮ ᱦᱩᱭ ᱦᱤᱡᱩᱜ ᱠᱟᱱᱟ ᱛᱚ ᱱᱚᱣᱟ ᱢᱟᱜ ᱢᱚᱬᱮ ᱵᱚᱸᱜᱟ ᱵᱳᱨᱳ ᱠᱟᱹᱢᱤ ᱦᱚᱨᱟ ᱮᱛᱚᱦᱚᱵ ᱨᱮᱱᱟᱜ ᱱᱟᱜᱟᱢ ᱞᱮᱠᱟ ᱛᱮ ᱢᱮᱱᱜᱟᱱᱚᱜᱼᱟ ᱯᱟᱹᱦᱤᱞ ᱟᱵᱚ ᱠᱷᱮᱨᱣᱟᱞ ᱦᱚᱯᱚᱱ ᱠᱚ ᱨᱮᱸᱜᱮᱡ ᱡᱟᱞᱟ ᱱᱟᱢᱟᱞ ᱠᱟᱪᱷᱟᱲ ᱥᱮᱱ ᱠᱟᱛᱮᱫ ᱵᱚᱱ ᱟᱹᱥᱩᱞᱚᱜ ᱛᱟᱦᱮᱡ ᱚᱠᱛᱚ ᱠᱮ ᱚᱠᱛᱚ ᱱᱟᱹᱯᱤᱛ ᱵᱚᱱ ᱥᱮᱱᱚᱜ ᱠᱟᱱ ᱛᱟᱦᱮᱡ ᱤᱱᱟᱹ ᱛᱟᱭᱚᱢ ᱡᱚᱠᱷᱚᱱ ᱟᱵᱚ ᱠᱷᱮᱨᱣᱟᱞ ᱦᱚᱯᱚᱱ ᱠᱚ ᱢᱤᱫᱤ ᱵᱟᱨ ᱯᱟᱲᱦᱟᱜ ᱵᱚᱱ ᱥᱮᱬᱟ ᱠᱮᱫᱟ ᱚᱱᱟ ᱞᱮᱠᱟᱛᱮ ᱦᱳᱭᱛᱳ ᱢᱤᱫ ᱵᱟᱨ ᱫᱚ ᱠᱟᱹᱨᱠᱷᱟᱱᱟ ᱠᱚᱨᱮ ᱚᱯᱷᱤᱥ ᱠᱚᱨᱮ ᱮᱢᱟᱱ ᱠᱚᱨᱮ ᱠᱟᱹᱢᱤ ᱠᱚ ᱧᱟᱢ ᱠᱟᱛᱮ ᱢᱮᱱᱜᱟᱱᱚᱜᱼᱟ ᱱᱟᱢᱟᱞ ᱞᱮᱠᱟ ᱜᱮ ᱱᱚᱣᱟ ᱫᱩᱨᱜᱟᱹᱯᱩᱨ ᱵᱟᱡᱟᱨ ᱨᱮ ᱥᱮᱴᱮᱨ ᱦᱩᱭᱮᱱᱟ ᱠᱟᱹᱢᱤ ᱠᱟᱹᱥᱱᱤ ᱠᱷᱟᱹᱛᱤᱨ ᱛᱚ ᱱᱚᱝᱠᱟ ᱠᱟᱹᱢᱤ ᱠᱟᱹᱢᱤ ᱛᱮ ᱡᱚᱠᱷᱚᱱ ᱠᱷᱮᱨᱣᱟᱞ ᱦᱚᱯᱚᱱ ᱠᱚ ᱥᱟᱸᱜᱮ ᱤᱫᱤᱭᱮᱱᱟ ᱱᱚᱣᱟ ᱫᱩᱨᱰᱟᱹᱯᱩᱨ ᱵᱟᱡᱟᱨ ᱨᱮ ᱧᱮᱞᱮᱱᱟ ᱱᱚᱣᱟ ᱫᱩᱨᱜᱟᱹᱯᱩᱨ ᱨᱮᱱᱟᱜ ᱜᱮ ᱦᱟᱸᱰᱮ ᱱᱟᱸᱰᱮ ᱪᱟᱢᱠᱟᱜ ᱪᱩᱢᱠᱟᱹᱜ ᱴᱚᱴᱷᱟ ᱠᱮ ᱴᱚᱴᱷᱟ ᱠᱷᱮᱨᱣᱟᱞ ᱦᱚᱯᱚᱱ ᱠᱚ ᱥᱟᱱᱛᱟᱲ ᱦᱚᱯᱚᱱ ᱠᱚ ᱥᱮ ᱟᱹᱫᱤᱵᱟᱹᱥᱤ ᱵᱚᱭᱦᱟ ᱠᱚ ᱟᱭᱢᱟ ᱜᱮᱠᱚ ᱜᱤᱨᱟᱹᱵᱟᱥ ᱟᱠᱟᱱᱟ ᱛᱚ ᱦᱟᱸᱰᱮ ᱱᱟᱸᱰᱮ ᱫᱤᱠᱩ ᱛᱟᱞᱟ ᱨᱮ ᱩᱞᱤ ᱜᱩᱞᱤ ᱨᱮ ᱛᱟᱦᱮᱸ ᱠᱟᱛᱮᱫ ᱧᱮᱞᱚᱜᱚᱜ ᱛᱟᱦᱮᱫ ᱩᱱᱠᱚᱨᱮᱱ ᱡᱟᱦᱟᱭ ᱜᱚᱢᱠᱮ ᱠᱚ ᱩᱭᱦᱟᱹᱨ ᱵᱷᱟᱵᱱᱟ ᱠᱮᱫᱟ ᱥᱮᱠᱚ ᱧᱮᱞ ᱟᱹᱜᱩᱭᱮᱫ ᱛᱟᱦᱮᱫ ᱡᱮ ᱱᱚᱜᱚᱭ ᱡᱮ ᱫᱤᱠᱩ ᱛᱟᱞᱟ ᱨᱮ ᱛᱟᱦᱮᱸ ᱠᱟᱛᱮᱫ ᱩᱞᱤ ᱜᱩᱞᱤ ᱨᱮ ᱛᱟᱦᱮᱸ ᱠᱟᱛᱮᱫ ᱫᱤᱠᱩᱣᱟᱜ ᱞᱟᱭ ᱞᱟᱠᱪᱟᱨ ᱠᱟᱞᱪᱟᱨ ᱥᱮ ᱫᱷᱚᱨᱚᱢ ᱠᱟᱹᱢᱤ ᱦᱚᱨᱟ ᱠᱚ ᱩᱱᱠᱩᱣᱟᱜ ᱧᱮᱞ ᱛᱮᱜᱮ ᱱᱮ ᱦᱚᱲ ᱨᱮᱱ ᱜᱤᱫᱟᱹᱨ ᱯᱤᱫᱟᱹᱨ ᱠᱚᱣᱟᱜ ᱦᱚᱸ ᱚᱲᱥᱚᱝ ᱚᱱᱛᱮ ᱜᱮ ᱪᱟᱞᱟᱜ ᱟᱱ ᱛᱟᱦᱮᱫ ᱥᱮ ᱚᱱᱛᱮ ᱜᱮᱠᱚ ᱚᱨᱚᱜ ᱠᱟᱱ ᱛᱮᱦᱮᱫ ᱱᱚᱣᱟ ᱠᱚ ᱧᱮᱞ ᱠᱟᱛᱮᱫ ᱩᱱ ᱚᱠᱛᱮᱨᱮᱱ ᱜᱚᱢᱠᱮ ᱠᱚ ᱟᱹᱰᱤ ᱠᱚ ᱩᱭᱦᱟᱹᱨ ᱵᱷᱟᱵᱱᱟ ᱞᱮᱫᱟ ᱡᱮ ᱛᱟᱢᱟᱢ ᱱᱚᱣᱟ ᱫᱩᱨᱜᱟᱹᱯᱩᱨ ᱥᱟᱵ ᱰᱤᱵᱷᱤᱥᱮᱱ ᱨᱮᱱ ᱥᱟᱱᱟᱢ ᱥᱟᱱᱛᱟᱲ ᱠᱚ ᱚᱠᱟ ᱞᱮᱠᱟ ᱠᱟᱛᱮᱫ ᱡᱩᱢᱤᱫ ᱵᱚᱱ ᱛᱟᱦᱮᱸ ᱫᱟᱲᱮᱭᱟᱜᱼᱟ ᱚᱠᱟ ᱞᱮᱠᱟ ᱠᱟᱛᱮᱫ ᱵᱚᱱ ᱡᱩᱢᱤᱫ ᱫᱟᱲᱮᱭᱟᱜᱼᱟ ᱚᱠᱟ ᱞᱮᱠᱟ ᱠᱟᱛᱮᱫ ᱠᱷᱮᱨᱣᱟᱞ ᱦᱚᱯᱚᱱ ᱢᱩᱫᱽ ᱨᱮ ᱟᱵᱚ ᱡᱮ ᱱᱚᱰᱮ ᱢᱮᱱᱟᱜ ᱵᱚᱱᱟ ᱚᱱᱟ ᱩᱯᱨᱩᱢ ᱥᱮ ᱥᱟᱹᱜᱟᱹᱭ ᱪᱮᱫ ᱞᱮᱠᱟ ᱨᱮᱵᱚᱱ ᱫᱚᱦᱚ ᱫᱟᱲᱮᱭᱟᱜᱼᱟ ᱴᱮᱠᱟᱣ ᱤᱫᱤ ᱫᱟᱲᱮᱭᱟᱜᱼᱟ ᱱᱚᱣᱟ ᱠᱚ ᱩᱭᱦᱟᱹᱨ ᱠᱟᱛᱮ ᱜᱚᱢᱠᱮ ᱠᱚ ᱱᱚᱣᱟ ᱫᱩᱨᱜᱟᱹᱯᱩᱨ ᱞᱮᱠᱟᱱ ᱴᱚᱴᱷᱟ ᱨᱮ ᱡᱟᱦᱟᱸ ᱪᱤᱛᱛᱨᱟ ᱞᱚᱭ ᱜᱚᱰᱟ ᱨᱮ ᱱᱚᱣᱟ ᱢᱟᱜ ᱢᱚᱬᱮ ᱵᱚᱸᱜᱟ ᱵᱳᱨᱳ ᱠᱟᱹᱢᱤ ᱦᱚᱨᱟ ᱠᱚ ᱮᱦᱚᱵ ᱞᱮᱫ ᱛᱟᱵᱚᱱᱟ ᱟᱫᱚ ᱩᱱ ᱚᱠᱛᱮ ᱨᱮᱱ ᱡᱟᱦᱟᱭ ᱠᱚ ᱜᱚᱢᱠᱮ ᱠᱚ ᱛᱟᱦᱮᱸ ᱠᱟᱱᱟ ᱢᱤᱫ ᱵᱟᱨ ᱦᱚᱲᱟᱜ ᱧᱩᱛᱩᱢ ᱠᱩᱧ ᱧᱩᱢ ᱛᱤᱭᱳᱜ ᱮᱫ ᱛᱟᱵᱚᱱᱟ ᱡᱚᱛᱚ ᱦᱚᱲ ᱠᱚᱣᱟᱜ ᱛᱚ ᱦᱳᱭ ᱛᱚ ᱵᱟᱝ ᱦᱚᱸ ᱧᱩᱢ ᱥᱚᱵᱷᱚᱵ ᱫᱟᱲᱮᱭᱟᱜᱼᱟ ᱩᱱᱠᱩ ᱠᱚ ᱜᱚᱢᱠᱮ ᱠᱚ ᱟᱹᱰᱤ ᱜᱟᱱ ᱜᱮᱠᱚ ᱦᱟᱱᱟ ᱯᱩᱨᱤ ᱟᱠᱟᱱ ᱛᱟᱵᱚᱱᱟ ᱥᱮᱠᱚ ᱵᱚᱸᱜᱟ ᱛᱟᱞᱟ ᱟᱠᱟᱱ ᱛᱟᱵᱚᱱᱟ ᱡᱮᱞᱮᱠᱟ ᱢᱩᱛᱤᱞᱟᱞ ᱢᱩᱨᱢᱩ ᱠᱟᱨᱛᱤᱠ ᱪᱚᱱᱫᱨᱚ ᱢᱩᱨᱢᱩ ᱞᱚᱠᱠᱷᱤ ᱢᱟᱱᱰᱤ ᱥᱟᱦᱮᱵᱽ ᱨᱟᱢ ᱴᱩᱰᱩ ᱢᱚᱦᱮᱱᱫᱨᱚ ᱱᱟᱛᱷᱟ ᱢᱩᱨᱢᱩ ᱱᱚᱝᱠᱟ ᱟᱨᱦᱚᱸ ᱟᱭᱢᱟ ᱜᱚᱢᱠᱮ ᱠᱚᱠᱚ ᱛᱟᱦᱮᱸ ᱠᱟᱱᱟ ᱱᱤᱛᱳᱜ ᱟᱞᱮ ᱩᱱᱠᱩ ᱠᱚᱨᱮᱱ ᱯᱚᱯᱚᱝᱲᱟ ᱠᱚᱦᱚᱸ ᱱᱚᱣᱟ ᱵᱚᱸᱜᱟ ᱵᱳᱨᱳ ᱠᱟᱹᱢᱤ ᱦᱚᱨᱟ ᱨᱮ ᱟᱞᱮ ᱦᱚᱸᱞᱮ ᱡᱚᱣᱟᱣ ᱟᱠᱟᱱᱟ ᱟᱨ ᱱᱚᱣᱟ ᱫᱩᱨᱜᱟᱹᱯᱩᱨ ᱱᱟᱜᱟᱨ ᱨᱮ ᱢᱟᱜ ᱢᱚᱬᱮ ᱵᱚᱸᱜᱟ ᱵᱳᱨᱳ ᱠᱟᱹᱢᱤ ᱦᱚᱨᱟ ᱦᱚᱞᱮ ᱡᱤᱭᱟᱹᱣ ᱤᱫᱤᱭᱮᱫᱟ ᱚᱱᱟᱞᱮᱠᱟᱛᱮ ᱱᱚᱣᱟ ᱵᱚᱸᱜᱟ ᱵᱳᱨᱳ ᱠᱟᱹᱢᱤ ᱦᱚᱨᱟ ᱨᱮ ᱱᱤᱛᱳᱜ ᱫᱚ ᱟᱹᱰᱤ ᱥᱟᱺᱜᱤᱧ ᱥᱟᱺᱜᱤᱧ ᱠᱷᱚᱱ ᱧᱮᱧᱮᱞᱤᱭᱟᱹ ᱠᱚ ᱠᱷᱮᱨᱣᱟᱞ ᱦᱚᱯᱚᱱ ᱠᱚ ᱫᱤᱥᱣᱟ ᱠᱚ ᱠᱚ ᱥᱮᱴᱮᱨᱚᱜ ᱠᱟᱱᱟ ᱡᱮᱞᱮᱠᱟ ᱵᱚᱨᱫᱷᱚᱢᱟᱱ ᱦᱟᱣᱲᱟ ᱦᱩᱜᱽᱞᱤ ᱨᱟᱱᱤᱜᱚᱧ ᱟᱥᱟᱱᱥᱳᱞ ᱵᱚᱨᱟᱠᱚᱨ ᱠᱩᱞᱴᱤ ᱱᱚᱝᱠᱟ ᱵᱤᱵᱷᱤᱱᱱᱚ ᱴᱚᱴᱷᱟ ᱠᱷᱚᱱᱟᱜ ᱱᱤᱛᱳᱜ ᱫᱚ ᱦᱚᱲᱟᱜ ᱟᱹᱰᱤ ᱜᱟᱱ ᱜᱮ ᱜᱟᱫᱮᱞ ᱦᱩᱭᱩᱜ ᱠᱟᱱᱟ ᱱᱤᱛᱳᱜ ᱫᱚ ᱱᱚᱣᱟ ᱤᱫᱤ ᱠᱟᱛᱮᱫ ᱟᱹᱰᱤ ᱢᱟᱨᱟᱝ ᱯᱟᱛᱟ ᱞᱮᱠᱟ ᱦᱚᱸ ᱦᱩᱭᱩᱜ ᱠᱟᱱᱟ ᱱᱚᱰᱮ ᱟᱹᱰᱤ ᱴᱚᱴᱷᱟ ᱠᱷᱚᱱ ᱜᱮ ᱯᱩᱛᱷᱤ ᱜᱟᱫᱟᱱ ᱦᱤᱡᱩᱜᱼᱟ ᱥᱟᱹᱲᱤ ᱜᱟᱫᱟᱱ ᱦᱤᱡᱩᱜᱼᱟ ᱟᱨᱦᱚᱸ ᱱᱟᱱᱟ ᱦᱩᱱᱟᱹᱨ ᱟᱜᱼᱥᱟᱨ ᱟᱹᱯᱟᱹᱲᱤ ᱟᱹᱰᱤ ᱠᱤᱪᱷᱩ ᱦᱚᱨᱚᱜ ᱵᱟᱸᱫᱮ ᱠᱚᱨᱮᱱᱟᱜ ᱥᱟᱡᱽ ᱥᱚᱡᱟ ᱠᱚᱨᱮᱱᱟᱜ ᱫᱚᱠᱟᱱ ᱠᱚᱦᱚᱸ ᱫᱚᱠᱟᱱ ᱯᱟᱴ ᱠᱚᱦᱚᱸ ᱱᱤᱛᱳᱜ ᱫᱚ ᱟᱹᱰᱤ ᱜᱟᱱ ᱦᱤᱡᱩᱜ ᱠᱟᱱᱟ ᱟᱹᱰᱤ ᱢᱟᱨᱟᱝ ᱮᱨᱤᱭᱟ ᱛᱮ ᱱᱚᱣᱟ ᱢᱮᱞᱟ ᱞᱮᱠᱟ ᱥᱮ ᱯᱟᱛᱟ ᱞᱮᱠᱟ ᱦᱚᱸ ᱦᱩᱭᱩᱜ ᱠᱟᱱᱟ ᱟᱹᱰᱤ ᱨᱟᱹᱥᱠᱟᱹ ᱨᱚᱢᱚᱡᱽ ᱥᱟᱶᱛᱮ ᱵᱚᱵᱷᱤᱱᱱᱚ ᱴᱚᱴᱷᱟ ᱨᱮᱱ ᱮᱱᱮᱡ ᱨᱩᱥᱤ ᱠᱟ ᱠᱚᱦᱚᱸ ᱠᱚ ᱦᱤᱡᱩᱜ ᱠᱟᱱᱟ ᱢᱮᱱ ᱫᱚ ᱵᱟᱦᱟ ᱫᱚᱱ ᱠᱚ ᱢᱟᱜ ᱢᱚᱬᱮ ᱫᱚᱫᱚᱱ ᱠᱚᱠᱚ ᱦᱤᱡᱩᱜ ᱠᱟᱱᱟ ᱟᱨ ᱚᱱᱟ ᱞᱮᱠᱟᱛᱮ ᱢᱤᱫᱴᱟᱝ ᱢᱟᱜ ᱢᱚᱬᱮ ᱫᱚᱫᱚᱱ ᱠᱚᱫᱚ ᱵᱤᱥᱮᱥ ᱠᱟᱭᱛᱮ ᱱᱩᱠᱩ ᱫᱚ ᱟᱨᱦᱚᱸ ᱛᱩᱱᱠᱷᱤ ᱛᱚᱞᱟᱥ ᱠᱟᱛᱮᱫ ᱢᱤᱫᱴᱟᱝ ᱜᱟᱫᱮᱞ ᱴᱤᱢ ᱟᱹᱜᱩ ᱦᱩᱭᱩᱜᱼᱟ ᱯᱨᱚᱛᱤ ᱵᱚᱪᱷᱚᱨ ᱜᱮ ᱦᱮᱸ ᱵᱤᱵᱷᱤᱱᱱᱚ ᱴᱚᱴᱷᱟ ᱠᱷᱚᱱ ᱚᱱᱠᱟ ᱟᱹᱜᱩ ᱵᱟᱲᱟ ᱦᱩᱭ ᱟᱠᱟᱱᱟ ᱢᱮᱫᱽᱱᱤᱯᱩᱨ ᱯᱩᱨᱩᱞᱤᱭᱟᱹ ᱵᱟᱸᱠᱩᱲᱟ ᱡᱟᱦᱟᱸ ᱫᱚ ᱚᱱᱟ ᱮᱱᱮᱡ ᱫᱚᱫᱚᱱ ᱠᱚ ᱜᱟᱫᱮᱞ ᱨᱮ ᱮᱠᱥᱚ ᱰᱮᱲᱥᱚ ᱪᱮᱛᱟᱱ ᱦᱚᱸ ᱨᱩᱥᱤᱥᱟ ᱠᱚᱠᱚ ᱛᱟᱦᱮᱱᱟ ᱥᱟᱶᱛᱮ ᱱᱚᱣᱟ ᱵᱚᱸᱜᱟ ᱵᱳᱨᱳ ᱜᱟᱫᱮᱞ ᱨᱮ ᱱᱟᱦᱟᱜ ᱫᱚ ᱮᱠᱷᱮᱱ ᱥᱟᱱᱛᱟᱲ ᱢᱚᱛᱚ ᱫᱚ ᱵᱟᱝ ᱮᱠᱮᱱ ᱟᱹᱫᱤᱵᱟᱹᱥᱤ ᱢᱚᱛᱚ ᱫᱚ ᱵᱟᱝ ᱱᱚᱣᱟ ᱵᱚᱸᱜᱟ ᱵᱳᱨᱳ ᱠᱟᱹᱢᱤ ᱦᱚᱨᱟ ᱨᱮ ᱮᱴᱟᱜ ᱮᱴᱟᱜ ᱜᱟᱛᱟᱠ ᱨᱮᱱ ᱢᱮᱱ ᱫᱚ ᱢᱤᱫ ᱠᱟᱛᱷᱟ ᱛᱮ ᱟᱵᱚ ᱡᱟᱦᱟᱸ ᱵᱚᱱ ᱵᱩᱡᱷᱟᱹᱣᱟ ᱪᱷᱟᱹᱛᱤᱠ ᱡᱟᱹᱛᱤ ᱩᱱᱠᱩ ᱠᱚᱦᱚᱸ ᱦᱮᱡ ᱠᱟᱛᱮᱫ ᱠᱚ ᱥᱩᱯᱨᱩᱫᱚᱜ ᱠᱟᱱᱟ ᱱᱚᱣᱟ ᱵᱚᱸᱜᱟ ᱵᱳᱨᱳ ᱨᱮ ᱱᱚᱣᱟ ᱨᱮ ᱱᱚᱰᱮ ᱵᱚᱸᱜᱟ ᱵᱳᱨᱳ ᱨᱮ ᱦᱮᱡ ᱠᱟᱛᱮᱫ ᱩᱱᱠᱩ ᱦᱚᱸ ᱠᱩᱥᱤ ᱨᱟᱹᱥᱠᱟᱹ ᱠᱚ ᱯᱚᱨᱠᱟᱥ ᱮᱫᱟ ᱩᱱᱠᱣᱟᱜ ᱠᱟᱹᱢᱤ ᱡᱚᱣᱟᱜ ᱠᱟᱱᱟ ᱱᱚᱰᱮ ᱦᱮᱡ ᱠᱟᱛᱮᱫ ᱱᱚᱝᱠᱟᱱ ᱠᱩᱥᱤ ᱨᱟᱹᱥᱠᱟᱹ ᱠᱚᱦᱚᱸ ᱱᱩᱠᱩ ᱠᱚ ᱯᱨᱚᱠᱟᱥ ᱤᱫᱤᱭᱮᱫᱟ ᱚᱱᱟ ᱞᱮᱠᱟ ᱛᱮ ᱛᱟᱢᱟᱢ ᱫᱩᱨᱜᱟᱹᱯᱩᱨ ᱵᱟᱹᱥᱤ

ᱟᱹᱭᱩᱨ ᱛᱮ ᱱᱤᱛᱳᱜ ᱫᱚ ᱧᱮᱞᱚᱜᱚᱜ ᱠᱟᱱᱟ ᱱᱚᱣᱟ ᱵᱚᱸᱜᱟ ᱵᱳᱨᱳ ᱠᱟᱹᱢᱤ ᱦᱚᱨᱟ ᱨᱮ ᱢᱟᱱᱮ ᱡᱟᱦᱟᱸᱭ ᱯᱨᱟᱭᱢᱟᱨᱤ ᱯᱟᱲᱦᱟᱜ ᱠᱟᱱ ᱫᱚ ᱠᱚᱞᱮᱡᱽ ᱭᱩᱱᱤᱵᱷᱟᱨᱥᱤᱴᱤ ᱨᱮᱱ ᱯᱟᱹᱴᱷᱩᱣᱟᱹ ᱠᱚᱲᱟ ᱠᱩᱲᱤ ᱠᱚᱦᱚᱸ ᱱᱚᱣᱟ ᱨᱮ ᱡᱚᱯᱲᱟᱣ ᱢᱮᱱᱟᱜ ᱟᱠᱟᱫ ᱠᱚᱣᱟ ᱥᱟᱶᱛᱮ ᱡᱟᱦᱟᱭ ᱵᱤᱵᱷᱤᱱᱱᱚ ᱠᱷᱟᱹᱛ ᱨᱮᱠᱚ ᱠᱟᱹᱢᱤ ᱠᱟᱹᱥᱱᱤ ᱠᱟᱱ ᱛᱟᱵᱚᱱ ᱪᱟᱹᱠᱨᱤ ᱠᱟᱱ ᱛᱟᱵᱚᱱ ᱡᱮᱞᱮᱠᱟ ᱤᱱᱡᱤᱱᱤᱭᱟᱨ ᱰᱟᱠᱛᱟᱨ ᱥᱟᱭᱮᱱᱴᱤᱥ ᱱᱚᱝᱠᱟᱱ ᱠᱷᱮᱨᱣᱟᱞ ᱦᱚᱯᱚᱱ ᱠᱚᱦᱚᱸ ᱱᱚᱣᱟ ᱨᱮ ᱡᱚᱯᱲᱟᱣ ᱛᱟᱦᱮᱸ ᱠᱟᱛᱮᱫ ᱱᱚᱣᱟ ᱢᱟᱜ ᱢᱚᱬᱮ ᱵᱚᱸᱜᱟ ᱵᱳᱨᱳ ᱠᱚ ᱥᱟᱹᱠᱷᱤ ᱥᱚᱵᱷᱟ ᱤᱫᱤᱭᱮᱫ ᱛᱟᱵᱚᱱᱟ